ᱚᱛ ᱚᱢᱚᱱ ᱨᱮᱱᱟᱜ ᱠᱟᱛᱷᱟ ᱟᱫᱚ ᱚᱛ ᱚᱢᱚᱱ ᱨᱮᱱᱟᱜ ᱠᱟᱛᱷᱟ ᱢᱮᱱᱛᱮ ᱫᱚ ᱟᱭᱢᱟ ᱨᱚᱠᱚᱢ ᱜᱮ ᱢᱮᱱᱟᱜ ᱠᱟᱫᱟ ᱪᱟᱥ ᱠᱟᱹᱢᱤᱨᱮ ᱫᱟᱨᱮ ᱱᱟᱲᱤ ᱨᱚᱦᱚᱭ ᱠᱚ ᱪᱤᱠᱟᱹ ᱠᱟᱛᱮᱫ ᱵᱚᱱ ᱚᱛ ᱠᱷᱚᱱ ᱵᱚᱱ ᱚᱢᱚᱱ ᱦᱚᱪᱚᱭᱟ ᱟᱫᱚ ᱥᱮᱫᱟᱭ ᱫᱚ ᱟᱵᱚᱨᱮᱱ ᱦᱟᱯᱲᱟᱢ ᱠᱚ ᱠᱚᱻ ᱡᱮᱢᱚᱱ ᱠᱚ ᱞᱟᱹᱭ ᱤᱫᱤᱭ ᱟᱠᱟᱫ ᱵᱚᱱ ᱚᱱᱠᱟ ᱠᱟᱛᱮᱫ ᱜᱮᱵᱚᱱ ᱪᱟᱨᱟ ᱠᱚᱵᱚᱱ ᱨᱚᱦᱚᱭᱮᱫ ᱛᱟᱦᱮᱸ ᱠᱟᱱᱟ ᱮᱨ ᱟᱯᱷᱚᱨᱮᱫ ᱛᱟᱦᱮᱸ ᱠᱟᱱᱟ ᱵᱚᱱ

ᱚᱱᱟ ᱠᱚᱵᱚᱱ ᱩᱪᱟᱹᱲ ᱠᱟᱛᱮᱫ ᱚᱛ ᱚᱢᱚᱱ ᱡᱟᱦᱟᱸ ᱵᱚᱱ ᱨᱚᱦᱚᱭᱮᱫ ᱛᱟᱦᱮᱸ ᱠᱟᱱ ᱚᱱᱠᱟ ᱠᱟᱛᱮ ᱜᱮᱵᱚᱱ ᱪᱟᱥᱵᱟᱥᱮᱫ ᱛᱟᱦᱮᱸ ᱠᱟᱱᱟ ᱱᱟᱦᱟᱜ ᱫᱚ ᱢᱟᱱᱮ ᱡᱩᱜᱽ ᱯᱟᱞᱴᱟᱣ ᱤᱫᱤ ᱟᱠᱟᱱᱛᱮ ᱵᱤᱵᱷᱤᱱᱱᱚ ᱫᱷᱚᱨᱚᱱ ᱨᱮᱱ ᱵᱚᱭᱜᱟᱱᱤᱠ ᱯᱚᱫᱫᱷᱚᱛᱤᱛᱮ ᱪᱟᱥᱵᱟᱥ ᱦᱩᱭᱩᱭᱜ ᱠᱟᱱᱟ ᱡᱮᱢᱚᱱ ᱮᱜᱨᱤᱠᱟᱞᱪᱟᱨ ᱚᱯᱷᱤᱥᱟᱨ ᱠᱚ ᱢᱮᱱᱟᱜ ᱠᱚᱣᱟ ᱩᱱᱠᱩ ᱠᱚᱴᱷᱮᱱ ᱯᱚᱨᱟᱢᱚᱨᱥᱚ ᱡᱮᱢᱚᱱ ᱫᱟᱨᱮ ᱱᱟᱲᱤ ᱠᱚ ᱨᱚᱦᱚᱭ ᱞᱟᱹᱜᱤᱫ ᱛᱮ ᱯᱷᱚᱨᱮᱥᱴ ᱰᱤᱯᱟᱨᱢᱮᱱᱴ ᱨᱮᱱ ᱠᱚᱨᱢᱚᱪᱟᱨᱤ ᱠᱚ ᱢᱮᱱᱟᱜ ᱠᱚᱣᱟ ᱩᱱᱠᱩ ᱥᱟᱶᱛᱮ ᱯᱚᱨᱟᱢᱚᱨᱥᱚ ᱠᱟᱛᱮᱫ ᱫᱟᱨᱮ ᱱᱟᱲᱤ ᱠᱚᱵᱚᱱ ᱪᱟᱨᱟᱵᱚᱱ ᱫᱚᱦᱚᱭᱮᱫᱟ ᱟᱨᱵᱚᱱ ᱨᱚᱦᱚᱭᱮᱫᱟ ᱢᱮᱱᱠᱷᱟᱱ ᱪᱟᱥᱵᱟᱥ ᱨᱮ ᱡᱚᱯᱲᱟᱣ ᱢᱮᱱᱟᱜ ᱟᱠᱟᱫᱵᱚᱱᱟ ᱡᱟᱦᱟᱸᱭ ᱠᱚ ᱩᱱᱠᱩ ᱫᱚ ᱮᱠᱴᱩ ᱡᱩᱠᱛᱤ ᱯᱚᱨᱟᱢᱚᱨᱥᱚ ᱠᱟᱛᱮᱫ ᱚᱱᱟ ᱜᱮᱵᱚᱱ ᱠᱟᱹᱢᱤᱭᱮᱫᱟ ᱟᱨ ᱤᱧ ᱦᱚᱸ ᱚᱱᱠᱟᱜᱮ ᱪᱟᱥᱵᱟᱥᱨᱮ ᱡᱚᱯᱲᱟᱣ ᱢᱤᱱᱟᱹᱧᱟ ᱢᱮᱱᱠᱷᱟᱱ ᱤᱧ ᱦᱚᱸ ᱚᱱᱠᱟᱜᱮ ᱯᱟᱦᱤᱞ ᱛᱮᱫᱚ ᱯᱚᱨᱟᱢᱚᱨᱥᱚ ᱠᱚᱫᱚ ᱚᱲᱟᱜ ᱜᱚᱝᱠᱮ ᱚᱲᱟᱜ ᱨᱮᱱ ᱵᱟᱵᱟ ᱜᱮ ᱯᱚᱨᱟᱢᱚᱨᱥᱚ ᱡᱮ ᱱᱚᱝᱠᱟ ᱠᱟᱛᱮᱫ ᱵᱚᱱ ᱱᱚᱝᱠᱟᱭᱟ ᱮᱨ ᱟᱯᱷᱚᱨ ᱞᱟᱦᱟᱛᱮ ᱥᱤ ᱞᱟᱦᱩᱫ ᱢᱮ ᱵᱟᱨᱯᱮ ᱫᱷᱟᱣ ᱥᱤ ᱠᱟᱛᱮᱫ ᱜᱩᱨᱤᱡ ᱠᱷᱟᱣᱟᱣ ᱠᱟᱛᱮᱫ ᱟᱨᱚ ᱥᱤ ᱤᱭᱟᱹᱭᱢᱮ ᱟᱨᱚ ᱚᱱᱟ ᱪᱟᱨᱟ ᱫᱚᱦᱚᱭᱢᱮ ᱮᱨᱢᱮ ᱛᱟᱨᱯᱚᱨᱮ ᱚᱱᱟ ᱞᱟᱹᱜᱤᱫ ᱛᱮ ᱡᱚᱛᱚᱱ ᱫᱚᱦᱚ ᱦᱩᱭᱩᱜᱼᱟ ᱡᱮ ᱥᱮᱨᱢᱟ ᱫᱟᱜ ᱡᱟᱛᱮ ᱚᱱᱟ ᱯᱚᱦᱟᱨ ᱨᱮ ᱟᱞᱚᱭ ᱧᱟᱢ ᱚᱱᱠᱟ ᱮᱥᱮᱫ ᱫᱚᱦᱚ ᱜᱟᱱᱚᱜᱼᱟ ᱟᱨ ᱧᱤᱫᱟᱹ ᱫᱚ ᱚᱪᱚᱜ ᱦᱩᱭᱩᱜᱼᱟ ᱡᱮᱢᱚᱱ ᱪᱟᱨᱟᱵᱚᱱ ᱫᱚᱦᱚᱭᱟ ᱠᱚᱯᱤ ᱪᱟᱨᱟ ᱠᱚ ᱵᱮᱸᱜᱟᱲ ᱪᱟᱨᱟ ᱠᱚ ᱱᱚᱣᱟ ᱠᱚᱦᱚᱸ ᱮᱠᱴᱩ ᱡᱚᱛᱚᱱ ᱫᱚᱦᱚ ᱠᱟᱛᱮᱫ ᱪᱟᱥ ᱞᱟᱜᱟᱜᱼᱟ ᱱᱚᱝᱠᱟ ᱠᱟᱛᱮᱫ ᱜᱮ ᱪᱟᱥ ᱵᱟᱥ ᱫᱚ ᱠᱟᱹᱢᱤ ᱟᱜᱩᱣ ᱠᱟᱹᱫᱟᱹᱧ ᱪᱟᱥᱵᱟᱥ ᱨᱮᱱᱟᱜ ᱠᱟᱹᱢᱤ ᱟᱨ ᱫᱟᱨᱮ ᱱᱟᱲᱤ ᱠᱚᱦᱚᱸ ᱚᱱᱠᱟᱧ ᱫᱚᱦᱚᱣᱟᱠᱟᱫᱟ ᱡᱮ ᱢᱤᱫ ᱵᱟᱨ ᱥᱮᱨᱢᱟᱧ ᱪᱟᱨᱟ ᱞᱮᱫᱟ ᱚᱲᱟᱜ ᱨᱮᱜᱮ ᱡᱮᱢᱚᱱ ᱰᱤᱯᱟᱨᱢᱮᱱᱴ ᱠᱷᱚᱱ ᱯᱚᱨᱟᱢᱚᱨᱥᱚ ᱦᱟᱛᱟᱣ ᱠᱟᱛᱮᱫ ᱯᱷᱚᱨᱮᱥᱴ ᱰᱤᱯᱟᱨᱢᱮᱱᱴ ᱡᱮ ᱪᱟᱨᱟ ᱪᱮᱫ ᱞᱮᱠᱟ ᱠᱟᱛᱮᱫ ᱡᱟᱝ ᱠᱚ ᱠᱟᱞᱮᱠᱥᱮᱱ ᱟᱹᱜᱩ ᱠᱟᱛᱮᱫ ᱥᱮᱜᱩᱱ ᱠᱚ ᱥᱤᱥᱩ ᱠᱚ ᱱᱮᱛᱟᱨ ᱫᱚ ᱵᱤᱫᱮᱥᱤ ᱫᱟᱨᱮ ᱟᱠᱟᱥᱢᱩᱱᱤ ᱤᱭᱩᱠᱮᱞᱯᱚᱴᱟᱥ ᱚᱱᱟ ᱠᱚ ᱪᱟᱨᱟ ᱟᱹᱜᱩ ᱠᱟᱛᱮᱫ ᱚᱱᱟ ᱯᱚᱞᱤᱛᱷᱤᱱ ᱨᱮ ᱦᱟᱥᱟ ᱟᱪᱪᱷᱟ ᱫᱟᱞ ᱜᱩᱸᱰᱟᱹ ᱠᱟᱛᱮᱫ ᱜᱩᱨᱤᱡ ᱢᱮᱥᱟᱞ ᱨᱮ ᱥᱟᱢᱵᱟᱣ ᱠᱟᱛᱮᱫ ᱚᱱᱟ ᱯᱚᱞᱮᱛᱷᱤᱱ ᱨᱮ ᱥᱟᱢᱵᱟᱣ ᱠᱟᱛᱮᱫ ᱢᱤᱫᱴᱮᱱ ᱥᱮᱰ ᱵᱮᱱᱟᱣ ᱦᱩᱭᱮᱱᱟ ᱚᱱᱟ ᱥᱮᱰ ᱨᱮ ᱪᱟᱨᱟ ᱫᱚᱦᱚ ᱠᱟᱛᱮᱫ ᱢᱤᱫᱴᱮᱱ ᱢᱤᱫᱴᱮᱱ ᱡᱟᱝ ᱟᱠᱟᱥᱢᱩᱱᱤ ᱡᱟᱝ ᱠᱚᱫᱚ ᱞᱚᱞᱚ ᱫᱟᱜ ᱨᱮ ᱡᱚᱵᱮ ᱠᱟᱛᱮᱫ ᱚᱱᱟ ᱴᱷᱚᱝᱨᱮ ᱩᱪᱟᱹᱲ ᱦᱩᱭ ᱠᱟᱱᱟ ᱪᱷᱟᱠᱟᱣ ᱠᱟᱛᱮᱫ ᱟᱨ ᱚᱱᱟ ᱫᱚ ᱚᱱᱠᱟᱜᱮ ᱚᱱᱟ ᱡᱷᱟᱨᱤᱛᱮ ᱫᱟᱜ ᱫᱩᱞ ᱦᱩᱭᱩᱜ ᱠᱟᱱᱟ ᱚᱱᱟ ᱫᱟᱜ ᱫᱩᱞ ᱦᱩᱭᱩᱜᱼᱟ ᱡᱮᱢᱚᱱ ᱡᱮᱢᱚᱱ ᱚᱱᱟ ᱛᱮᱢᱚᱱ ᱛᱮᱢᱚᱱ ᱥᱮᱴ ᱵᱮᱱᱟᱣ ᱦᱩᱭᱩᱜ ᱠᱟᱱᱟ ᱚᱱᱟ ᱥᱮᱰᱨᱮ ᱠᱷᱩᱱᱴᱤ ᱵᱤᱫ ᱠᱟᱛᱮᱫ ᱟᱨᱚ ᱵᱩᱥᱩᱵ ᱨᱮᱱᱟᱜ ᱥᱮᱴ ᱵᱮᱱᱟᱣ ᱠᱟᱛᱮᱫ ᱥᱤᱛᱩᱝ ᱡᱚᱠᱷᱟᱡᱱ ᱫᱚ ᱚᱱᱟ ᱥᱮᱰ ᱚᱱᱟ ᱪᱚᱴᱨᱮ ᱞᱟᱜᱟᱣ ᱦᱩᱭᱩᱜᱼᱟ ᱚᱱᱠᱟᱜᱮ ᱱᱚᱣᱟ ᱥᱚᱵᱡᱤ ᱪᱟᱨᱟ ᱠᱚᱦᱚᱸ ᱚᱱᱠᱟᱜᱮ ᱵᱮᱱᱟᱣ ᱞᱟᱹᱠᱛᱤ ᱯᱚᱨᱟᱢᱚᱨᱥᱚ ᱫᱚᱧ ᱦᱟᱛᱟᱣ ᱟᱠᱟᱫᱟ ᱯᱷᱚᱨᱮᱥᱴ ᱰᱤᱯᱟᱨᱢᱮᱱᱴ ᱨᱮᱱ ᱡᱟᱦᱟᱸᱭ ᱚᱯᱷᱤᱥᱟᱨ ᱯᱷᱚᱨᱮᱥᱴ ᱚᱯᱷᱤᱥᱟᱨ ᱨᱮᱧᱡ ᱚᱯᱷᱤᱥᱟᱨ ᱟᱨᱚ ᱡᱟᱦᱟᱸᱭ ᱠᱚ ᱰᱤᱯᱟᱨᱢᱮᱱᱴ ᱨᱮ ᱟᱨᱠᱤ ᱫᱟᱭᱤᱛᱛᱚ ᱠᱚ ᱛᱟᱦᱮᱱᱟ ᱩᱱᱠᱩ ᱠᱚ ᱥᱮᱫ ᱜᱚᱲᱚ ᱥᱚᱯᱚᱦᱚᱫ ᱦᱟᱛᱟᱣ ᱠᱟᱛᱮᱫ ᱱᱚᱣᱟ ᱠᱚᱫᱚ ᱤᱭᱟᱹ ᱦᱩᱭ ᱟᱠᱟᱱᱟ ᱟᱨ ᱥᱚᱵᱡᱤ ᱵᱟᱲᱜᱮ ᱨᱮᱫᱚ ᱮᱜᱨᱤᱠᱟᱞᱪᱟᱨ ᱚᱯᱷᱤᱥᱟᱨ ᱤᱭᱟᱹ ᱥᱟᱦᱮᱵ ᱱᱩᱠᱩ ᱥᱟᱶᱛᱮ ᱯᱚᱨᱟ ᱢᱚᱨᱥᱚ ᱦᱟᱛᱟᱣ ᱠᱟᱛᱮᱫ ᱚᱱᱟ ᱥᱟᱶᱥᱟᱶᱛᱮ ᱪᱟᱹᱥᱤ ᱠᱚ ᱡᱩᱫᱤ ᱥᱮᱨᱚᱠᱚᱢ ᱠᱚ ᱛᱟᱦᱮᱱ ᱠᱷᱟᱱ ᱩᱱᱠᱩ ᱦᱚᱸᱠᱚ ᱠᱚᱞᱮᱫ ᱠᱚᱣᱟ ᱠᱚᱞ ᱵᱟᱲᱟᱣ ᱟᱠᱟᱫᱼᱟ ᱟᱫᱚ ᱚᱱᱠᱟ ᱩᱱᱠᱩ ᱥᱚᱸᱜᱮ ᱯᱚᱨᱟᱢᱚᱨᱥᱚ ᱠᱟᱛᱮᱫ ᱜᱮ ᱱᱚᱣᱟ ᱠᱚᱫᱚ ᱠᱟᱹᱢᱤ ᱵᱟᱲᱟ ᱦᱩᱭ ᱟᱠᱟᱱᱟ ᱟᱫᱚ ᱱᱚᱝᱠᱟᱜᱮ ᱟᱵᱚᱨᱮᱱ ᱫᱤᱥᱚᱢ ᱨᱮᱱ ᱵᱚᱭᱦᱟ ᱢᱤᱥᱤ ᱠᱚ ᱡᱟᱛᱮ ᱱᱚᱣᱟ ᱪᱟᱥ ᱠᱟᱹᱢᱤᱨᱮ ᱡᱟᱛᱮ ᱡᱚᱯᱲᱟᱣ ᱵᱚᱱ ᱛᱟᱦᱮᱱ ᱱᱚᱝᱠᱟᱜᱮ ᱢᱟ ᱠᱩᱨᱩᱢᱩᱴᱩᱭ ᱛᱟᱵᱚᱱ ᱯᱮ ᱪᱟᱥᱵᱟᱥ ᱨᱮᱱᱟᱜ ᱫᱟᱨᱮ ᱱᱟᱲᱤ ᱚᱛ ᱚᱢᱚᱱ ᱨᱮᱱᱟᱜ ᱡᱟᱛᱮ ᱵᱚᱱ ᱠᱩᱨᱩᱢᱩᱴᱩᱭ ᱢᱟ ᱡᱟᱛᱮ ᱟᱵᱚᱣᱟᱜ ᱡᱟᱸᱜᱟ ᱛᱮᱵᱚᱱ ᱛᱤᱸᱜᱩ ᱠᱮᱴᱮᱡᱚᱜ ᱢᱟ ᱱᱚᱝᱠᱟᱜᱮ ᱢᱟ ᱡᱚᱛᱚ ᱠᱚᱛᱮ ᱟᱯᱟᱱ ᱟᱯᱤᱱ ᱯᱚᱨᱤᱵᱮᱥ ᱵᱮᱱᱟᱣᱢᱟ ᱥᱮ ᱟᱯᱟᱱ ᱟᱯᱤᱱ ᱜᱷᱟᱨᱚᱸᱧᱡᱽ ᱨᱮᱵᱚᱱ ᱛᱤᱸᱜᱩ ᱫᱟᱲᱮᱭᱟᱜ ᱢᱟ ᱱᱚᱣᱟ ᱠᱚ ᱚᱛ ᱚᱢᱚᱱ ᱨᱮᱱᱟᱜ ᱠᱟᱛᱷᱟ ᱤᱧ ᱫᱤᱥ ᱦᱩᱫᱤᱥᱤᱧ ᱫᱚᱦᱚᱭᱮᱫᱟ ᱢᱟ ᱱᱚᱝᱠᱟ ᱠᱟᱛᱮᱫ ᱜᱮ ᱟᱫᱚ ᱵᱚᱱ ᱠᱟᱹᱢᱤ ᱵᱚᱱ ᱤᱫᱤ ᱢᱟ ᱱᱤᱭᱟᱹ ᱠᱚ ᱠᱟᱛᱷᱟ ᱢᱮᱱ ᱠᱟᱛᱮᱫ ᱜᱤᱧ ᱢᱩᱪᱟᱹᱫ ᱮᱫᱟ